ᱡᱮᱢᱚᱱ ᱟᱞᱮ ᱫᱚ ᱦᱟᱹᱠᱩ ᱜᱚᱡ ᱠᱚ ᱟᱭᱢᱟ ᱦᱚᱲ ᱜᱮᱞᱮ ᱪᱟᱞᱟᱣ ᱵᱟᱲᱟᱣ ᱠᱟᱱᱟ ᱜᱟᱰᱟ ᱠᱚᱨᱮ ᱫᱚ ᱡᱮ ᱚᱸᱰᱮ ᱢᱤᱫᱴᱮᱱ ᱟᱞᱮ ᱡᱷᱟᱹᱞᱤ ᱞᱮ ᱛᱤ ᱛᱮᱞᱮ ᱵᱮᱱᱟᱣᱟ ᱟᱨ ᱚᱱᱟ ᱜᱟᱰᱟ ᱨᱮ ᱥᱮᱱ ᱠᱟᱛᱮᱫ ᱟᱞᱮ ᱦᱟᱹᱠᱩ ᱞᱮ ᱥᱟᱵ ᱮᱫ ᱠᱚ ᱛᱟᱦᱮᱱᱚᱜᱼᱟ ᱟᱨ ᱚᱱᱟ ᱠᱚ ᱥᱟᱵ ᱛᱟᱭᱚᱢ ᱜᱮ ᱟᱞᱮ ᱚᱲᱟᱜ ᱠᱚ ᱞᱮ ᱟᱹᱜᱩᱭᱮᱫ ᱠᱚ ᱛᱟᱦᱮᱱᱚᱜᱼᱟ ᱟᱨ ᱩᱱᱠᱩ ᱠᱚ ᱟᱹᱠᱷᱨᱤᱧ ᱠᱟᱛᱮᱫ ᱜᱮ ᱟᱞᱮ ᱟᱭᱢᱟ ᱠᱤᱪᱷᱩ ᱴᱟᱠᱟᱼᱯᱚᱭᱥᱟ ᱨᱳᱡᱽᱜᱟᱨ ᱠᱟᱛᱮᱫ ᱞᱮ ᱥᱟᱠᱼᱥᱚᱵᱡᱤ ᱞᱮ ᱠᱤᱨᱤᱧ ᱫᱟᱲᱮᱭᱟᱜ ᱠᱟᱱ ᱛᱟᱦᱮᱱᱚᱜᱼᱟ ᱟᱨᱞᱮ ᱡᱚᱢᱮᱫ ᱠᱟᱱ ᱛᱟᱦᱮᱱᱚᱜᱼᱟ ᱟᱨ ᱞᱟᱹᱭ ᱞᱮᱠᱷᱟᱱ ᱫᱚ ᱜᱟᱹᱭ ᱰᱟᱝᱨᱟ ᱠᱚᱦᱚᱸᱞᱮ ᱟᱹᱥᱩᱞᱮᱫ ᱠᱚᱜᱮᱭᱟ ᱜᱟᱹᱭ ᱰᱟᱝᱨᱟ ᱟᱹᱥᱩᱞ ᱠᱟᱛᱮᱫ ᱨᱮᱦᱚᱸ ᱡᱮᱢᱚᱱ ᱩᱱᱠᱩ ᱫᱤᱱᱟᱹᱢ ᱦᱤᱞᱳᱜ ᱵᱩᱥᱩᱯ ᱥᱮ ᱜᱷᱟᱸᱥ ᱠᱚᱵᱚ ᱢᱮᱱᱮᱫ ᱠᱟᱱ ᱚᱱᱟ ᱠᱚᱞᱮ ᱡᱚᱢ ᱦᱚᱪᱚᱭᱮᱫ ᱠᱚ ᱛᱟᱦᱮᱱᱚᱜᱼᱟ ᱟᱨᱦᱚᱸ ᱟᱞᱮ ᱛᱚᱣᱟ ᱠᱚ ᱮᱢᱟᱣᱟᱞᱮ ᱠᱟᱱ ᱛᱟᱦᱮᱱᱚᱜᱼᱟ ᱠᱟᱨᱚᱢᱱ ᱢᱤᱫᱴᱮᱱ ᱜᱟᱹᱭ ᱡᱩᱫᱤᱢ ᱟᱹᱥᱩᱞ ᱠᱟᱭ ᱠᱷᱟᱡ ᱟᱨ ᱩᱱᱤ ᱵᱟᱢ ᱡᱚᱢ ᱦᱚᱪᱚ ᱞᱮᱠᱷᱟᱱ ᱫᱚ ᱵᱟᱭ ᱛᱚᱣᱟ ᱫᱟᱲᱮᱣᱟᱢᱟ ᱟᱨ ᱟᱞᱮ ᱫᱚ ᱡᱷᱚᱛᱚ ᱠᱷᱚᱱ ᱫᱚ ᱠᱩᱥᱤ ᱫᱚ ᱦᱟᱹᱠᱩ ᱜᱚᱡ ᱜᱮ ᱢᱚᱡᱽ ᱞᱮ ᱵᱩᱡᱷᱟᱹᱣᱟ ᱠᱟᱨᱚᱱ ᱚᱱᱟ ᱨᱮᱫᱚ ᱟᱹᱰᱤ ᱡᱟᱹᱥᱛᱤ ᱠᱷᱟᱴᱟᱜ ᱵᱟᱝ ᱞᱟᱜᱟᱜ ᱠᱟᱱᱟ ᱫᱟᱜ ᱨᱮᱢ ᱯᱷᱮᱰ ᱞᱮᱱ ᱠᱷᱟᱱ ᱜᱮ ᱡᱷᱟᱹᱞᱤ ᱠᱚᱢ ᱚᱨ ᱞᱮᱠᱷᱟᱱ ᱜᱮ ᱦᱟᱹᱠᱩᱢ ᱧᱟᱢ ᱠᱚᱣᱟ ᱚᱨ ᱧᱟᱢ ᱠᱚᱣᱟᱢ ᱟᱨ ᱵᱟᱡᱟᱨ ᱛᱮᱢ ᱤᱫᱤ ᱠᱚᱣᱟᱢ ᱟᱨᱮᱢ ᱟᱹᱠᱷᱨᱤᱧᱟ ᱚᱱᱮ ᱚᱱᱠᱟ ᱢᱟᱫᱽᱫᱷᱚᱢ ᱛᱮᱜᱮ ᱟᱞᱮ ᱫᱚᱞᱮ ᱡᱚᱢ ᱧᱩᱭᱮᱫ ᱠᱟᱱ ᱛᱟᱦᱮᱱᱚᱜᱼᱟ ᱛᱚ ᱱᱤᱭᱟᱹ ᱠᱟᱛᱷᱟ ᱜᱤᱧ ᱢᱚᱱᱟ ᱡᱚᱛᱚ ᱠᱷᱚᱱ ᱢᱚᱡᱽ ᱫᱚ ᱤᱧᱫᱩᱧ ᱵᱩᱡᱷᱟᱹᱣᱟ ᱡᱷᱟᱹᱞᱤ ᱵᱮᱱᱟᱣ ᱢᱮ ᱟᱨ ᱜᱟᱰᱟ ᱪᱟᱞᱟᱜ ᱢᱮ ᱦᱟᱹᱠᱩ ᱜᱚᱡ ᱠᱚᱢ ᱟᱨ ᱟᱹᱠᱷᱨᱤᱧ ᱠᱚᱢ ᱟᱨ ᱚᱲᱟᱜ ᱨᱮᱦᱚᱸ ᱢᱚᱡᱽ ᱛᱮ ᱥᱟᱠᱥᱚᱵᱡᱤ ᱥᱩᱱᱩᱢ ᱵᱩᱞᱩᱝ ᱠᱤᱨᱤᱧ ᱠᱟᱛᱮᱫ ᱚᱱᱟ ᱜᱮᱞᱮ ᱡᱚᱢᱮᱫ ᱠᱟᱱ ᱛᱪᱟᱦᱮᱱᱚᱜᱼᱟ ᱟᱨ ᱚᱱᱟᱜᱮ ᱠᱩᱥᱤ ᱞᱮ ᱟᱹᱭᱠᱟᱹᱣ ᱟᱠᱟᱫᱼᱟ